ᱤᱧ ᱫᱚ ᱠᱟᱹᱴᱤᱡ ᱜᱮᱧ ᱛᱟᱦᱮᱞᱮᱱᱟ ᱩᱱ ᱨᱮ ᱟᱞᱮ ᱫᱚ ᱵᱮᱥᱤ ᱥᱟᱺᱜᱤᱧ ᱨᱮᱫᱚ ᱵᱟᱞᱮ ᱪᱟᱞᱟᱜ ᱠᱟᱱ ᱛᱟᱦᱮᱸᱫ ᱥᱮᱸᱫᱽᱨᱟ ᱫᱚ ᱟᱞᱮ ᱫᱚ ᱥᱩᱨᱼᱥᱩᱯᱩᱨ ᱚᱲᱟᱜ ᱫᱷᱟᱨᱮ ᱠᱚᱨᱮ ᱜᱮ ᱪᱮᱬᱮ ᱠᱚ ᱜᱚᱡ ᱠᱟᱛᱮᱫ ᱜᱮ ᱩᱱᱠᱩ ᱜᱮᱞᱮ ᱥᱮᱸᱫᱽᱨᱟᱭᱮᱫ ᱠᱚ ᱛᱟᱦᱮᱸᱫ ᱟᱨᱚ ᱡᱚᱠᱷᱚᱱᱤᱧ ᱦᱟᱨᱟ ᱵᱩᱨᱩᱭᱮᱱᱟ ᱩᱱ ᱫᱚ ᱟᱞᱮ ᱫᱚ ᱵᱤᱨ ᱥᱮᱸᱫᱽᱨᱟ ᱞᱮ ᱥᱮᱱᱚᱜᱼᱟ ᱵᱤᱨ ᱥᱮᱸᱫᱽᱨᱟ ᱥᱮᱱ ᱠᱟᱛᱮ ᱡᱟᱦᱟᱸ ᱫᱚᱠᱚ ᱡᱟᱦᱟᱸᱨᱮ ᱟᱞᱮ ᱞᱮ ᱥᱮᱸᱫᱽᱨᱟᱭᱟ ᱚᱱᱟ ᱫᱚᱠᱚ ᱢᱮᱛᱟᱜ ᱠᱟᱱᱟ ᱞᱮᱥᱮᱫᱟ ᱰᱟᱹᱲᱠᱟᱹ ᱫᱟᱜ ᱰᱟᱝᱨᱤ ᱠᱷᱟᱞ ᱟᱨ ᱛᱤᱞᱢᱤᱧ ᱜᱚᱰᱟ ᱟᱨ ᱩᱱᱠᱩ ᱠᱚᱞᱮ ᱥᱮᱸᱫᱽᱨᱟ ᱟᱠᱟᱫ ᱠᱚᱣᱟ ᱥᱩᱠᱨᱤ ᱥᱮᱞᱮᱵᱽ ᱢᱟᱨᱟᱜ ᱥᱤᱢ ᱩᱱᱠᱩ ᱠᱚᱞᱮ ᱥᱮᱸᱫᱽᱨᱟ ᱠᱟᱛᱮᱞᱮ ᱟᱹᱜᱩᱣᱟᱠᱟᱫ ᱠᱚᱣᱟ ᱥᱮ ᱩᱱᱠᱩ ᱡᱤᱞ ᱠᱚᱞᱮ ᱡᱚᱢᱟᱠᱟᱫᱟ